ᱟᱵᱚ ᱦᱚᱲ ᱥᱮᱫᱟᱭ ᱠᱷᱚᱱ ᱡᱟᱦᱟᱱᱟᱜ ᱱᱤᱛᱳᱜ ᱫᱷᱟᱹᱵᱤᱡ ᱛᱮᱵᱚᱱ ᱵᱮᱱᱟᱣ ᱪᱮᱫ ᱟᱠᱟᱫᱼᱟ ᱦᱟᱲᱟᱢ ᱥᱮᱫᱟᱭ ᱦᱟᱲᱟᱢ ᱠᱚᱠᱚ ᱪᱮᱫ ᱡᱟᱦᱟᱸ ᱠᱚᱠᱚ ᱪᱮᱫ ᱦᱚᱴᱚ ᱟᱠᱟᱫ ᱵᱚᱱᱟ ᱡᱟᱦᱟᱸ ᱞᱮᱠᱟ ᱜᱟᱸᱰᱚ ᱠᱚ ᱯᱟᱨᱠᱚᱢ ᱵᱮᱱᱟᱣ ᱛᱮᱧ ᱠᱚ ᱠᱷᱟᱹᱧᱪᱤ ᱵᱮᱱᱟᱣ ᱠᱚ ᱦᱟᱴᱟᱜ ᱵᱮᱱᱟᱣ ᱠᱚ ᱱᱚᱣᱟ ᱠᱚ ᱱᱮᱛᱟᱨ ᱨᱮᱱ ᱦᱚᱲ ᱵᱚᱱ ᱦᱤᱲᱤᱧ ᱦᱤᱲᱤᱧ ᱟᱠᱟᱫᱼᱟ ᱢᱮᱱᱠᱷᱟᱱ ᱚᱱᱟᱛᱮᱠᱚ ᱠᱤᱪᱷᱤ ᱟᱭᱳᱼᱵᱟᱵᱟ ᱠᱚᱠᱚ ᱪᱮᱫ ᱫᱚᱦᱚ ᱟᱠᱟᱫ ᱠᱚᱣᱟ ᱩᱱᱠᱩ ᱟᱵᱚ ᱜᱤᱫᱽᱨᱟᱹ ᱠᱚᱠᱚ ᱪᱮᱫ ᱮᱫ ᱵᱚᱱᱟ ᱱᱚᱣᱟ ᱠᱚ ᱪᱮᱫᱞᱮᱠᱟ ᱨᱮ ᱴᱷᱟᱶ ᱛᱟᱦᱮᱱ ᱢᱟ ᱚᱱᱟ ᱜᱮᱠᱚ ᱞᱟᱹᱭ ᱥᱚᱫᱚᱨᱟᱵᱚᱱᱟ ᱱᱚᱣᱟ ᱟᱞᱚ ᱦᱤᱲᱤᱧᱚᱜ ᱢᱟ ᱟᱞᱚ ᱡᱟᱦᱟᱱᱟᱜ ᱪᱮᱠᱟᱜ ᱢᱟ ᱚᱱᱟ ᱛᱮᱠᱚ ᱤᱭᱟᱹ ᱫᱚᱦᱚ ᱟᱠᱟᱫ ᱵᱚᱱᱟ ᱟᱫᱚ ᱮᱱᱠᱷᱟᱱ ᱱᱚᱣᱟ ᱟᱹᱠᱷᱨᱤᱧ ᱠᱟᱛᱮᱫ ᱟᱹᱥᱩᱞᱚᱜ ᱢᱟ ᱚᱱᱠᱟ ᱦᱚᱸᱵᱚᱱ ᱩᱭᱦᱟᱹᱨ ᱫᱚᱦᱚ ᱠᱟᱜᱼᱟ ᱟᱨ ᱟᱞᱚ ᱵᱚᱱ ᱦᱤᱲᱤᱧ ᱢᱟ ᱱᱚᱣᱟ ᱠᱚ ᱵᱮᱱᱟᱣ ᱡᱤᱱᱤᱥ ᱡᱟᱦᱟᱸ ᱞᱮᱠᱟ ᱜᱟᱸᱰᱳ ᱠᱚ ᱞᱟᱹᱭ ᱪᱮᱫ ᱟᱠᱟᱫ ᱵᱚᱱᱟ ᱵᱮᱱᱟᱣ ᱯᱟᱨᱠᱚᱢᱠᱚ ᱛᱮᱧ ᱠᱚ ᱪᱮᱫ ᱟᱠᱟᱫ ᱵᱚᱱᱟ ᱚᱱᱟ ᱠᱚ ᱟᱞᱚ ᱵᱚᱱ ᱦᱤᱲᱤᱧ ᱢᱟ ᱟᱨ ᱡᱟᱦᱟᱸ ᱛᱤᱥᱚᱜ ᱱᱚᱣᱟᱜᱮ ᱛᱮᱦᱚᱸ ᱵᱮᱱᱟᱣ ᱠᱟᱛᱮᱫ ᱵᱚᱱ ᱟᱹᱥᱩᱞ ᱫᱟᱲᱮᱭᱟᱜ ᱢᱟ ᱞᱮᱠᱟ ᱡᱤᱱᱤᱥ ᱵᱚᱱ ᱵᱮᱱᱟᱣ ᱫᱚᱦᱚ ᱠᱟᱜ ᱢᱟ ᱮᱱᱠᱷᱟᱱ ᱫᱚ ᱡᱟᱦᱟᱸ ᱛᱤᱥᱚᱜ ᱠᱚ ᱜᱤᱫᱽᱨᱟᱹ ᱠᱚᱦᱚᱸ ᱠᱚ ᱟᱞᱚ ᱠᱚ ᱦᱤᱲᱤᱧᱟ ᱟᱵᱚ ᱦᱚᱲ ᱠᱚ ᱟᱞᱚ ᱵᱚᱱ ᱦᱤᱲᱤᱧ ᱢᱟ ᱱᱚᱣᱟ ᱠᱚᱵᱚᱱ ᱤᱭᱟᱹ ᱫᱚᱦᱚ ᱠᱟᱜ ᱢᱟ ᱵᱮᱱᱟᱣ